ᱵᱟᱨ ᱜᱮᱞ ᱢᱚᱬᱮ ᱢᱚᱬᱮ ᱜᱮᱞ ᱢᱤᱫ ᱜᱮᱥᱟᱭ ᱵᱟᱨ ᱜᱮᱞ ᱯᱩᱱ ᱢᱚᱬᱮ ᱥᱟᱭ ᱢᱚᱬᱮ ᱜᱮᱞ ᱢᱚᱬᱮ ᱛᱩᱨᱩᱭ ᱥᱟᱭ ᱟᱨᱮ ᱜᱮᱞ ᱛᱩᱨᱩᱭ